ᱟᱞᱮ ᱟᱛᱳ ᱨᱮᱭᱟᱜ ᱰᱨᱮᱹᱱ ᱰᱨᱮᱹᱱ ᱵᱮᱵᱚᱥᱛᱟ ᱫᱚ ᱱᱟᱯᱟᱭ ᱫᱚ ᱱᱟᱯᱟᱭ ᱜᱮᱭᱟ ᱟᱨᱦᱚᱸ ᱵᱷᱟᱜᱮ ᱞᱮᱠᱷᱟᱡ ᱟᱨᱦᱚᱸ ᱤᱭᱟᱹ ᱞᱮᱠᱷᱟᱡ ᱫᱚ ᱵᱟᱛᱨᱟᱣ ᱠᱚᱜᱼᱟ ᱟᱨ ᱡᱮᱦᱮᱛᱩ ᱟᱭᱢᱟ ᱥᱟᱸᱜᱮ ᱚᱲᱟᱜ ᱢᱮᱱᱟᱜᱼᱟ ᱥᱮ ᱵᱟᱝ ᱟᱭᱢᱟ ᱥᱟᱸᱜᱮ ᱦᱚᱲ ᱢᱮᱱᱟᱜ ᱞᱮᱭᱟ ᱚᱱᱟᱞᱮᱠᱟᱛᱮ ᱟᱨ ᱱᱚᱰᱮ ᱰᱨᱮᱹᱱ ᱟᱨᱦᱚᱸ ᱢᱚᱡᱽᱵᱩᱛ ᱞᱮᱠᱷᱟᱡ ᱵᱟᱛᱨᱟᱣ ᱠᱚᱜᱼᱟ ᱥᱮᱵᱟᱝ ᱚᱱᱟ ᱥᱤᱢᱮᱱᱴ ᱠᱚᱝᱠᱨᱤᱴ ᱠᱚᱨᱟᱣ ᱞᱮᱠᱷᱟᱡ ᱟᱨᱚ ᱵᱷᱟᱜᱮᱜᱼᱟ ᱛᱟᱞᱚᱦᱮ ᱟᱛᱳ ᱨᱮᱱ ᱦᱚᱲ ᱠᱚ ᱥᱩᱵᱤᱫᱟᱜᱼᱟ ᱟᱨ ᱮᱢᱱᱤᱛᱮᱢᱟ ᱱᱟᱯᱟᱭ ᱢᱟ ᱱᱟᱯᱟᱭ ᱜᱮ ᱡᱚᱛᱚ ᱡᱟᱭᱜᱟ ᱨᱮᱫᱚ ᱦᱟᱸᱜ ᱵᱟᱹᱱᱩᱜᱼᱟ ᱠᱤᱪᱷᱩ ᱠᱤᱪᱷᱩ ᱮᱞᱮᱠᱷᱟ ᱨᱮᱫᱚ ᱢᱮᱱᱟᱜᱼᱟ ᱠᱤᱪᱷᱩ ᱠᱤᱪᱷᱩ ᱡᱟᱭᱜᱟ ᱨᱮᱫᱚ ᱵᱟᱹᱱᱩᱜᱼᱟ ᱟᱨ ᱚᱱᱟ ᱞᱮᱠᱟᱛᱮ ᱢᱟᱱᱮ ᱱᱟᱯᱟᱭᱛᱮ ᱟᱨᱦᱚᱸ ᱠᱚᱨᱟᱣ ᱞᱮᱠᱷᱟᱡ ᱵᱟᱛᱨᱟᱜᱼᱟ ᱮᱴᱟᱜ ᱢᱮᱱᱟᱜᱼᱟ ᱚᱱᱟ ᱫᱚ ᱟᱹᱰᱤ ᱯᱟᱠᱟ ᱯᱚᱠᱛᱚ ᱫᱚ ᱵᱟᱹᱱᱩᱜᱼᱟ ᱟᱨ ᱵᱷᱚᱵᱤᱥᱥᱚᱛ ᱨᱮ ᱡᱮᱴᱟ ᱠᱚᱨᱟᱣ ᱦᱩᱭᱩᱜᱼᱟ ᱚᱱᱟ ᱫᱚ ᱡᱩᱫᱤ ᱟᱨ ᱪᱮᱫ ᱠᱚ ᱢᱮᱛᱟᱜᱼᱟ ᱠᱚᱝᱠᱨᱤᱴ ᱥᱤᱢᱮᱱᱴ ᱛᱮ ᱠᱚᱨᱟᱣ ᱞᱮᱠᱷᱟᱡ ᱫᱚ ᱟᱨᱦᱚᱸ ᱱᱟᱯᱟᱭ ᱠᱚᱜᱼᱟ ᱟᱭᱢᱟ ᱫᱤᱱ ᱴᱤᱠᱟᱹᱣ ᱠᱚᱜᱼᱟ ᱟᱨ ᱵᱷᱟᱜᱮ ᱠᱚᱜᱼᱟ